ᱦᱮᱸ ᱦᱮᱞᱳ ᱡᱚᱦᱟᱨᱜᱮ ᱜᱚᱢᱠᱮ ᱟᱫᱚ ᱱᱚᱜᱼᱚᱭ ᱟᱞᱤᱧᱟᱜᱢᱟ ᱠᱮᱹ ᱳᱣᱟᱭ ᱥᱤ ᱠᱚᱢᱟ ᱵᱚᱱᱫ ᱟᱠᱟᱱᱟ ᱱᱮᱛᱟᱨᱢᱟ ᱜᱚᱢᱢᱮᱴᱟᱜ ᱨᱩᱞ ᱤᱫᱤᱠᱟᱛᱮ ᱵᱮᱝᱠ ᱨᱮᱦᱚᱸ ᱛᱤᱱᱢᱟᱥᱜᱟᱱ ᱚᱰᱳᱠ ᱟᱨ ᱥᱟᱢᱵᱟᱣ ᱵᱟᱢ ᱥᱟᱢᱵᱟᱣ ᱞᱮᱠᱷᱟᱱ ᱯᱚᱭᱥᱟ ᱠᱮᱹ ᱳᱣᱟᱭ ᱥᱤ ᱞᱟᱜᱟᱣᱚᱜ ᱠᱟᱱᱟ ᱚᱱᱟᱛᱮ ᱠᱮᱹ ᱳᱣᱟᱭ ᱥᱤ ᱨᱮ ᱯᱷᱚᱨᱢ ᱠᱚ ᱟᱹᱞᱤᱧ ᱞᱤᱧ ᱡᱚᱢᱟᱣ ᱟᱠᱟᱫᱼᱟ ᱡᱚᱢᱟ ᱠᱟᱛᱮ ᱯᱷᱳᱴᱳ ᱠᱚ ᱤᱭᱟᱹᱠᱚ ᱚᱱᱟ ᱡᱚᱢᱟ ᱠᱟᱛᱮ ᱟᱹᱞᱤᱧ ᱪᱮᱫ ᱞᱮᱠᱟᱨᱮ ᱟᱹᱞᱤᱧᱟᱜ ᱠᱷᱟᱛᱟ ᱯᱚᱛᱨᱚᱞᱤᱧ ᱪᱟᱞᱩ ᱫᱟᱲᱮᱭᱟᱜᱼᱟ ᱚᱱᱟᱜᱮ ᱟᱹᱞᱤᱧᱞᱤᱧ ᱜᱟᱱᱚᱜ ᱠᱟᱱᱟ ᱥᱮ ᱵᱟᱝᱟ ᱟᱫᱚ ᱚᱱᱟᱠᱚᱜᱮ ᱦᱩᱱᱟᱹᱝ ᱵᱤᱱ ᱞᱟᱹᱭ ᱧᱚᱜ ᱟᱹᱞᱤᱧᱟ ᱠᱮᱹ ᱳᱣᱟᱭ ᱥᱤ ᱵᱟᱝᱠᱷᱟᱱᱢᱟ ᱱᱤᱛᱳᱜᱢᱟ ᱵᱟᱭ ᱜᱟᱱᱚᱜ ᱠᱟᱱ ᱛᱟᱹᱞᱤᱧᱟ ᱚᱱᱟᱛᱮ ᱟᱹᱞᱤᱧ ᱟᱫᱷᱟᱨ ᱠᱟᱨᱰ ᱟᱨ ᱢᱳᱵᱟᱭᱤᱞ ᱱᱚᱢᱵᱚᱨ ᱠᱚᱦᱚᱸ ᱵᱟᱞᱤᱧ ᱞᱤᱝᱠ ᱞᱮᱫ ᱛᱟᱦᱮᱸ ᱚᱱᱟᱠᱚ ᱢᱳᱵᱟᱭᱤᱞ ᱱᱚᱢᱵᱚᱨᱠᱚ ᱞᱤᱝᱠ ᱞᱟᱹᱜᱤᱫ ᱞᱤᱧ ᱮᱢᱟᱠᱟᱫᱼᱟ ᱵᱮᱝᱠᱨᱮ ᱟᱫᱚ ᱚᱱᱟᱠᱚᱜᱮ ᱜᱟᱱᱚᱜ ᱠᱟᱱᱟ ᱥᱮ ᱵᱟᱝᱟ ᱚᱱᱟ ᱠᱚᱜᱮ ᱵᱤᱱ ᱞᱟᱹᱭᱟᱞᱤᱧᱟ ᱦᱩᱱᱟᱹᱝ ᱟᱹᱰᱤ ᱱᱟᱯᱟᱭ ᱠᱚᱜᱼᱟ ᱟᱨᱵᱟᱝᱠᱷᱟᱱ ᱟᱹᱞᱤᱧᱟᱜ ᱠᱷᱟᱛᱟ ᱵᱚᱱᱫᱚᱜ ᱠᱟᱱᱟ ᱟᱫᱚ ᱚᱱᱟᱠᱚᱜᱮ ᱪᱮᱫ ᱞᱮᱠᱟᱨᱮ ᱠᱮᱹ ᱳᱣᱟᱭᱥᱤ ᱤᱭᱟᱹ ᱠᱟᱹᱢᱤ ᱛᱟᱞᱤᱧ ᱜᱟᱱᱚᱜᱼᱟ ᱤᱱᱟᱹ ᱠᱚᱜᱮ ᱦᱩᱱᱟᱹᱝ ᱵᱤᱱ ᱞᱟᱹᱭ ᱧᱚᱜ ᱟᱹᱞᱤᱧᱟ

ᱯᱩᱭᱥᱟᱹ ᱠᱚ ᱟᱞᱮᱢᱟ ᱨᱮᱸᱜᱮᱡ ᱦᱚᱲ ᱚᱱᱠᱟᱢᱟ ᱴᱷᱤᱠ ᱴᱟᱭᱤᱢᱨᱮ ᱡᱚᱢᱟ ᱠᱚᱦᱚᱸ ᱵᱟᱞᱮ ᱡᱚᱢᱟ ᱫᱟᱲᱮ ᱜᱚᱫᱟᱜ ᱠᱟᱱᱟ ᱥᱮ ᱟᱨ ᱩᱰᱩᱠ ᱠᱚᱦᱚᱸ ᱚᱱᱠᱟ ᱵᱟᱝᱟ ᱡᱟᱦᱟᱸ ᱞᱤᱧ ᱫᱚᱦᱚ ᱟᱠᱟᱫᱼᱟ ᱵᱤᱥ ᱯᱚᱸᱪᱤᱥ ᱦᱟᱡᱟᱨ ᱞᱤᱧ ᱫᱚᱦᱚ ᱟᱠᱟᱫᱼᱟ ᱚᱱᱟ ᱤᱫᱤ ᱠᱟᱛᱮ ᱚᱯᱷᱤᱥ ᱨᱮᱠᱚ ᱢᱮᱛᱟᱞᱤᱧ ᱠᱟᱱᱟ ᱠᱮᱹ ᱳᱣᱟᱭᱥᱤ ᱵᱷᱚᱨᱟᱣᱵᱤᱱ ᱛᱟᱯᱚᱨᱮᱭᱟᱱᱟᱜ ᱟᱹᱵᱤᱱᱟᱜ

ᱚᱵ ᱵᱤᱱ ᱩᱰᱩᱠ ᱫᱟᱲᱮᱭᱟᱜᱼᱟ ᱟᱨ ᱚᱱᱟ ᱤᱫᱤᱠᱟᱛᱮᱜᱮ ᱱᱤᱛᱚᱜ ᱟᱨᱦᱚᱸ ᱵᱟᱝᱠ ᱨᱮ ᱚᱱᱟ ᱢᱳᱵᱟᱭᱤᱞ ᱱᱚᱢᱵᱚᱨ ᱦᱚᱸᱠᱚ ᱞᱤᱝᱠ ᱦᱚᱪᱚᱭᱮᱫ ᱞᱤᱧᱟ ᱟᱫᱚ ᱱᱚᱣᱟᱠᱚ ᱠᱟᱜᱚᱡᱽ ᱡᱚ ᱯᱚᱛᱨᱚᱞᱤᱧ ᱟᱜᱩᱣᱟᱠᱟᱫᱼᱟ ᱚᱱᱟ ᱠᱚ ᱜᱟᱱᱚᱜ ᱠᱟᱱᱟ ᱥᱮ ᱵᱟᱝᱟ ᱟᱹᱵᱤᱱ ᱱᱚᱣᱟ ᱡᱤᱱᱤᱥ ᱧᱮᱞ ᱧᱚᱜ ᱟᱹᱞᱤᱧ ᱵᱤᱱ

ᱢᱟᱛᱚᱵᱮ ᱜᱟᱱᱟᱠᱟᱱ ᱵᱷᱩᱞᱟᱠᱟᱱ ᱴᱷᱤᱠᱟᱠᱟᱱ ᱡᱟᱦᱟᱸ ᱞᱮᱠᱟᱨᱮᱜᱮ ᱟᱹᱵᱤᱱ ᱵᱟᱲᱟᱭ ᱦᱚᱪᱚᱞᱤᱧᱵᱮᱱ ᱢᱟ ᱛᱚᱵᱮ ᱜᱚᱢᱠᱮ ᱡᱚᱦᱟᱨᱜᱮ